ᱦᱳᱭ ᱥᱚᱞᱦᱮ ᱜᱮᱭᱟ ᱪᱮᱫᱟᱜ ᱥᱮ ᱥᱮᱫᱟᱭᱟᱜ ᱡᱩᱜᱽ ᱨᱮᱫᱚ ᱠᱮᱢᱮᱨᱟᱛᱮ ᱯᱷᱚᱴᱳ ᱠᱷᱤᱪᱟᱹᱣ ᱠᱟᱛᱮᱫ ᱢᱤᱫᱴᱟᱹᱝ ᱨᱤᱞ ᱨᱮ ᱦᱤᱡᱩᱜᱼᱟ ᱚᱱᱟ ᱨᱤᱞ ᱨᱮ ᱯᱷᱚᱴᱳ ᱟᱹᱨᱩᱵᱽ ᱞᱟᱹᱜᱤᱫ ᱠᱚᱢ ᱥᱮ ᱠᱚᱢ ᱯᱟᱸᱪ ᱫᱤᱱ ᱫᱚᱥ ᱫᱤᱱ ᱚᱱᱠᱟ ᱥᱚᱢᱚᱭ ᱞᱟᱜᱟᱜᱼᱟ ᱛᱟᱦᱮᱱ ᱪᱮᱫᱟᱜ ᱥᱮ ᱱᱤᱛᱳᱜᱟᱜ ᱰᱤᱡᱤᱴᱮᱹᱞ ᱫᱩᱱᱭᱟᱹ ᱨᱮᱫᱚ ᱢᱳᱵᱟᱭᱤᱞᱼᱛᱮ ᱯᱷᱳᱱᱼᱛᱮ ᱯᱷᱚᱴᱳ ᱠᱷᱤᱪᱟᱹᱣ ᱠᱟᱛᱮᱫ ᱛᱩᱸᱨᱟᱹᱛ ᱯᱟᱸᱪ ᱢᱤᱱᱤᱴ ᱠᱷᱟᱱ ᱜᱮᱠᱚ ᱚᱰᱚᱠᱟᱢᱟ ᱟᱨ ᱥᱮᱫᱟᱭ ᱫᱚ ᱨᱚᱸᱜᱤᱱ ᱦᱤᱡᱩᱜ ᱛᱟᱦᱮᱱ ᱨᱚᱸᱜᱤᱱ ᱯᱷᱚᱴᱳ ᱱᱤᱛᱳᱜ ᱫᱚ ᱱᱚᱣᱟ ᱛᱤᱛᱮ ᱵᱮᱱᱟᱣ ᱠᱟᱞᱟᱨᱯᱷᱩᱞ ᱯᱷᱚᱴᱳ ᱟᱢ ᱡᱟᱦᱟᱸ ᱞᱮᱠᱟᱢ ᱢᱚᱱᱮᱭᱟ ᱚᱱᱠᱟ ᱯᱷᱚᱴᱳ ᱦᱤᱡᱩᱜᱼᱟ